ᱦᱮᱸ ᱦᱮᱞᱳ ᱚ ᱚ ᱤᱧᱢᱟ ᱚᱱᱮ ᱯᱩᱨᱩᱞᱤᱭᱟ ᱥᱮᱫ ᱨᱮᱱ ᱦᱚᱲ ᱠᱟᱹᱱᱟᱹᱧ ᱦᱮᱡ ᱠᱟᱹᱱᱟᱹᱧ ᱱᱚᱛᱮ ᱢᱟᱞᱫᱟ ᱥᱮᱫ ᱟᱫᱚ ᱱᱚᱣᱟᱫᱚ ᱢᱟᱞᱫᱟ ᱡᱮᱞᱟ ᱠᱟᱱᱟ ᱥᱮ ᱵᱟᱝ ᱠᱟᱱᱟ ᱚ ᱟᱫᱚ ᱢᱮᱱᱮᱫ ᱛᱟᱦᱮᱱᱤᱧ ᱚᱱᱛᱮ ᱢᱟᱞᱫᱟ ᱡᱮᱞᱟ ᱥᱮᱫ ᱪᱟᱞᱟᱜ ᱤᱧ ᱢᱮᱱᱮᱫ ᱠᱟᱱ ᱛᱚ ᱪᱮᱫ ᱞᱮᱠᱟ ᱚᱱᱛᱮ ᱟᱵᱚᱦᱟᱣᱟ ᱪᱮᱫ ᱞᱮᱠᱟ ᱚᱱᱛᱮᱱᱟᱜ ᱫᱤᱥᱟᱹᱢ ᱡᱮ ᱚᱠᱟ ᱠᱚᱨᱮ ᱧᱮᱞ ᱞᱮᱠᱟᱱ ᱡᱟᱭᱜᱟ ᱢᱮᱱᱟᱜᱼᱟ ᱥᱮ ᱛᱟᱦᱮᱱ ᱞᱮᱠᱟ ᱡᱟᱭᱜᱟ ᱥᱮ ᱜᱟᱹᱰᱤ ᱵᱷᱟᱲᱟ ᱪᱮᱫ ᱞᱮᱠᱟ ᱠᱷᱚᱨᱚᱪᱚᱜᱼᱟ ᱚᱱᱟᱛᱚ ᱟᱨ ᱠᱟᱹᱴᱤᱡ ᱮᱢ ᱞᱟᱹᱭ ᱧᱚᱜ ᱟᱹᱧ ᱠᱮᱭᱟ ᱦᱮᱸ ᱦᱮᱸ ᱦᱮᱸ ᱦᱮᱸ ᱦᱮᱸ ᱦᱮᱸ ᱦᱮᱸ ᱚᱱᱟᱫᱚ ᱚᱠᱟ ᱥᱚᱢᱚᱭ ᱦᱩᱭᱩᱜᱼᱟ ᱥᱚᱡᱽᱱᱟ ᱯᱟᱛᱟ ᱫᱚ ᱥᱚᱡᱽᱱᱟ ᱯᱟᱛᱟ ᱫᱚ ᱚᱠᱟ ᱥᱚᱢᱚᱭ ᱦᱩᱭᱩᱜᱼᱟ ᱚ ᱯᱷᱟᱹᱜᱩᱱ ᱠᱩᱱᱟᱹᱢᱤ ᱨᱮ ᱟᱨ ᱤᱭᱟᱹ ᱚᱱᱟ ᱟᱹᱫᱤᱱᱟ ᱫᱚ ᱰᱟᱦᱟᱨ ᱟᱲᱮᱨᱮ ᱢᱮᱱᱟᱜᱼᱟ ᱥᱮ ᱚᱠᱟ ᱥᱮᱫᱨᱮ ᱚ ᱚᱱᱟᱜᱮ ᱤᱧᱢᱟ ᱱᱚᱜᱼᱚᱭ ᱫᱟᱬᱟᱱ ᱦᱚᱲ ᱠᱟᱹᱱᱟᱹᱧ ᱟᱨ ᱚᱱᱟ ᱧᱮᱠ ᱦᱚᱸ ᱵᱟᱹᱧ ᱧᱮᱞ ᱟᱠᱟᱫᱟ ᱚᱠᱟ ᱥᱮᱫ ᱵᱟᱝᱼᱤᱧ ᱪᱟᱞᱟᱜ ᱟᱫᱚ ᱦᱮᱸ ᱚ ᱟᱫᱚ ᱤᱭᱟᱹ ᱯᱚᱭᱥᱟ ᱫᱚ ᱛᱤᱱᱟᱹᱜ ᱠᱟᱛᱮᱫ ᱞᱟᱜᱟᱜ ᱠᱟᱱᱟ ᱚᱱᱟ ᱯᱟᱨᱠᱮ ᱨᱮ ᱵᱚᱞᱚᱜ ᱦᱮᱸ ᱦᱮᱸ ᱡᱚᱢ ᱠᱚ ᱡᱚᱛᱚ ᱴᱷᱤᱠ ᱴᱷᱟᱠᱜᱮ ᱧᱟᱢᱚᱜᱼᱟ ᱵᱟᱝ ᱡᱚᱢᱼᱧᱩ ᱫᱚ ᱴᱷᱤᱠ ᱴᱷᱟᱠ ᱜᱮ ᱧᱟᱢᱚᱜᱼᱟ ᱟᱨ ᱜᱟᱹᱰᱤ ᱵᱷᱟᱲᱟ ᱠᱚᱫᱚ ᱛᱤᱱᱟᱹᱜ ᱜᱟᱱ ᱞᱟᱜᱟᱣ ᱠᱚᱜᱼᱟ ᱦᱮᱸ

ᱦᱚᱸ ᱟᱨ ᱥᱚᱡᱽᱱᱟ ᱯᱟᱛᱟ ᱫᱚ ᱛᱤᱱᱟᱹᱜ ᱥᱟᱺᱜᱤᱧ ᱨᱮ ᱦᱩᱭᱩᱜ ᱠᱟᱱᱟ ᱟᱯᱮ ᱠᱷᱚᱱ ᱫᱚ ᱟᱹᱰᱤ ᱥᱟᱺᱜᱤᱧ ᱜᱮᱥᱮ

ᱚᱱᱟ ᱛᱮᱜᱮ ᱪᱚ ᱪᱟᱞᱟᱜ ᱢᱟᱧ ᱦᱮᱡ ᱠᱟᱹᱱᱟᱹᱧ ᱱᱚᱜᱼᱚᱭ ᱫᱟᱬᱟᱱᱤᱧ ᱦᱮᱡ ᱠᱟᱹᱱᱟᱹᱧ ᱩᱰᱩᱠ ᱠᱟᱹᱱᱟᱹᱧ ᱟᱫᱚ ᱚᱱᱟᱛᱮᱧ ᱦᱮᱡ ᱠᱟᱱᱟ ᱦᱮᱸ ᱴᱷᱤᱠ ᱜᱮᱭᱟ ᱪᱟᱞᱟᱜ ᱠᱟᱹᱱᱟᱹᱧ